ᱤᱧᱫᱚ ᱥᱮ ᱟᱞᱮᱫᱚ ᱯᱟᱹᱦᱤᱞ ᱠᱷᱚᱱᱜᱮ ᱢᱤᱫᱴᱟᱝ ᱫᱷᱚᱨᱚᱢ ᱢᱟᱱᱟᱣᱼᱵᱟᱛᱟᱣ ᱦᱚᱲ ᱠᱟᱱᱟᱞᱮ ᱟᱨ ᱰᱷᱮᱨᱠᱟᱨᱛᱮ ᱟᱫᱤᱵᱟᱥᱤ ᱠᱚ ᱥᱮ ᱥᱟᱱᱛᱟᱲ ᱠᱚᱫᱚ ᱢᱤᱫᱴᱟᱝ ᱜᱷᱟᱨᱚᱸᱡᱽ ᱨᱮᱱᱫᱚ ᱢᱤᱫᱴᱟᱝ ᱫᱷᱚᱨᱚᱢ ᱜᱮᱠᱚ ᱢᱟᱱᱟᱣᱟᱼᱵᱟᱛᱟᱣᱟ ᱟᱨ ᱚᱱᱟ ᱫᱷᱚᱨᱚᱢ ᱨᱮᱱᱟᱜ ᱡᱟᱦᱟᱸ ᱛᱤᱱᱟᱹᱜ ᱜᱮ ᱵᱚᱸᱜᱟᱼᱵᱩᱨᱩ ᱯᱚᱨᱚᱵᱽᱼᱯᱩᱱᱟᱹᱭ ᱥᱮᱵᱟ ᱥᱮᱨᱚᱣᱟ ᱞᱟᱠᱪᱟᱨ ᱵᱚᱸᱜᱟᱼᱵᱩᱨᱩ ᱡᱟᱦᱟᱸ ᱛᱤᱱᱟᱹᱜ ᱡᱟᱦᱟᱸ ᱞᱮᱠᱟᱱᱟᱜ ᱜᱮ ᱦᱩᱭ ᱦᱚᱪᱚᱱᱟᱜ ᱚᱱᱟᱫᱚ ᱢᱤᱫ ᱥᱟᱶ ᱛᱮᱜᱮ ᱢᱤᱫ ᱞᱮᱠᱟᱜᱮ ᱟᱨ ᱢᱤᱫᱴᱷᱮᱱ ᱜᱮᱠᱚ ᱢᱟᱱᱟᱣᱟ

ᱚᱱᱟ ᱨᱮᱭᱟᱜ ᱥᱟᱯᱲᱟᱣ ᱫᱚ ᱥᱮ ᱥᱟᱡᱟᱣ ᱫᱚ ᱟᱹᱰᱤ ᱨᱟᱹᱥᱠᱟᱹ ᱥᱟᱞᱟᱜ ᱡᱚᱛᱚ ᱦᱚᱲ ᱛᱮᱠᱚ ᱥᱟᱡᱟᱣ ᱥᱟᱯᱲᱟᱣᱟ ᱡᱟᱦᱟᱸᱞᱮᱠᱟ ᱥᱚᱦᱨᱟᱭ ᱯᱚᱨᱚᱵᱽ ᱦᱩᱭᱮᱱᱟ ᱥᱚᱦᱨᱟᱭ ᱯᱚᱨᱚᱵᱽ ᱫᱚ

ᱟᱫᱤᱵᱟᱥᱤ ᱠᱚᱣᱟᱜ ᱥᱮ ᱢᱤᱫᱴᱟᱝ ᱜᱷᱟᱨᱚᱸᱡᱽ ᱨᱮᱱ ᱦᱚᱲᱟᱜ ᱟᱹᱰᱤ ᱢᱟᱨᱟᱝ ᱩᱛᱟᱹᱨ ᱯᱚᱨᱚᱵᱽ ᱠᱟᱱᱟ ᱱᱚᱣᱟᱨᱮ ᱟᱹᱰᱤᱜᱟᱱ ᱵᱚᱸᱜᱟᱼᱵᱩᱨᱩ ᱦᱚᱸ ᱢᱮᱱᱟᱜᱼᱟ ᱟᱹᱰᱤᱜᱟᱱ ᱮᱱᱮᱡᱼᱥᱮᱨᱮᱧ ᱦᱚᱸ ᱢᱮᱱᱟᱜᱼᱟ ᱟᱹᱰᱤᱜᱟᱱ ᱥᱟᱯᱷᱟᱼᱥᱩᱥᱟᱹᱨ ᱦᱚᱸ ᱢᱮᱱᱟᱜᱼᱟ ᱟᱹᱰᱤᱜᱟᱱ ᱥᱟᱡᱟᱣ ᱥᱟᱯᱲᱟᱣ ᱦᱚᱸ ᱢᱮᱱᱟᱜᱼᱟ ᱟᱫᱚ ᱚᱱᱟ ᱠᱚᱫᱚ ᱡᱟᱦᱟᱸᱞᱮᱠᱟ ᱜᱮ ᱥᱚᱦᱨᱟᱭ ᱵᱚᱸᱜᱟᱭ ᱢᱩᱞᱩᱜᱚᱜᱼᱟ ᱚᱱᱟᱫᱚ ᱚᱱᱟᱢᱟ ᱫᱤᱱ ᱠᱚᱨᱟ ᱱᱮᱰᱟ ᱠᱚᱨᱟ ᱛᱟᱦᱮᱱᱟ ᱮᱱᱠᱷᱟᱱ ᱚᱱᱟ ᱠᱚᱫᱚ ᱢᱟᱣᱟᱝ ᱠᱷᱚᱡᱜᱮ ᱚᱱᱟ ᱠᱚᱫᱚ ᱥᱟᱡᱟᱣ ᱥᱟᱯᱲᱟᱣ ᱫᱚ ᱪᱟᱞᱟᱜᱼᱟ ᱟᱨ ᱚᱱᱟᱫᱤᱱ ᱥᱮᱴᱮᱨ ᱟᱠᱟᱱ ᱠᱷᱟᱱ ᱡᱚᱛᱚ ᱦᱚᱲᱜᱮ ᱡᱟᱦᱟᱸ ᱛᱤᱱᱟᱹᱜ ᱜᱮ ᱜᱷᱟᱨᱚᱸᱡᱽ ᱨᱮᱠᱚ ᱛᱟᱦᱮᱱᱟ ᱡᱚᱛᱚ ᱦᱚᱲ ᱟᱹᱰᱤ ᱨᱟᱹᱥᱠᱟᱹ ᱠᱩᱥᱤ ᱛᱮᱠᱚ ᱚᱱᱟ ᱯᱚᱨᱚᱵᱽ ᱠᱚ ᱢᱟᱱᱟᱣᱟ

ᱡᱟᱦᱟᱸᱞᱮᱠᱟ ᱵᱷᱤᱛ ᱵᱷᱤᱛ ᱯᱤᱰᱟᱹᱠᱚ ᱥᱟᱯᱷᱟᱭᱟ ᱡᱮᱨᱮᱲᱟ ᱠᱚ ᱯᱚᱛᱟᱣᱟᱠᱚ ᱥᱟᱷᱟᱼᱥᱩᱥᱟᱹᱨᱟᱠᱚ ᱟᱹᱛᱩ ᱠᱩᱞᱦᱤ ᱥᱟᱱᱟᱢᱟᱜ ᱠᱚ ᱡᱮᱸᱜᱮᱫᱼᱡᱮᱸᱜᱮᱫ ᱪᱮᱦᱨᱟ ᱧᱮᱞᱚᱜᱼᱟ ᱚᱱᱟ ᱥᱟᱶᱛᱮ ᱚᱲᱟᱜᱼᱫᱩᱭᱟᱹᱨ ᱠᱚᱦᱚᱸ ᱪᱤᱠᱪᱚᱠ ᱥᱟᱯᱷᱟᱼᱥᱩᱥᱟᱹᱨ ᱜᱚᱴᱟ ᱠᱩᱞᱦᱤᱞᱚ ᱞᱩᱰᱟᱹᱭᱟ ᱮᱢᱟᱱᱟᱠᱚ ᱢᱟᱱᱮ ᱟᱹᱰᱤ ᱯᱷᱟᱨᱪᱟᱼᱥᱟᱨᱪᱟ ᱵᱩᱡᱷᱟᱹᱜᱼᱟ ᱚᱱᱟ ᱥᱟᱶᱛᱮ ᱚᱲᱟᱜᱨᱮ ᱜᱷᱟᱨᱚᱸᱡᱽᱨᱮ ᱡᱚᱛᱚ ᱦᱚᱲ ᱢᱮᱥᱟ ᱠᱟᱛᱮᱫᱠᱚ ᱡᱷᱟᱨ ᱫᱟᱜ ᱛᱟᱯᱟᱱ ᱫᱟᱜ ᱦᱟᱯᱲᱟᱢᱠᱚ ᱧᱩᱛᱩᱢᱠᱚ ᱵᱚᱸᱜᱟᱼᱵᱩᱨᱩᱭᱟ ᱤᱱᱟᱹ ᱛᱟᱭᱚᱢ ᱡᱟ ᱜᱮᱠᱚ ᱠᱩᱲᱟᱹᱣ ᱟᱠᱟᱫ ᱟᱨᱡᱟᱣ ᱟᱠᱟᱫ ᱡᱚᱢᱟᱜ ᱧᱩᱣᱟᱜ ᱠᱚᱠᱚ ᱛᱮᱭᱟᱨ ᱟᱠᱟᱫ ᱚᱱᱟ ᱠᱚᱠᱚ ᱡᱚᱢᱟ ᱠᱚ ᱦᱟᱵᱽ ᱟᱠᱚ ᱟᱨ ᱥᱟᱱᱟᱢ ᱠᱚᱛᱮ ᱢᱤᱫ ᱥᱟᱶᱛᱮ ᱯᱚᱨᱚᱵᱽ ᱥᱮ ᱵᱚᱸᱜᱟᱼᱵᱩᱨᱩ ᱚᱱᱟ ᱠᱟᱹᱢᱤᱦᱚᱨᱟ ᱠᱚ ᱛᱚᱨᱟᱣᱟ ᱟᱨ ᱨᱟᱹᱥᱠᱟᱹ ᱥᱟᱞᱟᱜ ᱟᱠᱚ ᱦᱮᱥᱮᱡᱼᱥᱮᱠᱮᱡ ᱯᱚᱨᱚᱵᱽ ᱠᱚ ᱢᱟᱱᱟᱣᱟ ᱟᱨ ᱢᱤᱫᱴᱟᱝ ᱫᱷᱚᱨᱚᱢ ᱨᱮᱱ ᱦᱚᱲᱫᱚ ᱥᱮ ᱜᱷᱟᱨᱚᱸᱡᱽ ᱨᱮᱱ ᱦᱚᱲᱫᱚ ᱠᱷᱟᱥᱠᱟᱨ ᱟᱵᱚ ᱟᱫᱤᱵᱟᱥᱤ ᱠᱚᱫᱚ ᱢᱤᱫᱴᱟᱝ ᱜᱷᱟᱨᱚᱸᱡᱽ ᱨᱮᱱ ᱦᱚᱲᱫᱚ ᱥᱚᱢᱟᱱ ᱫᱷᱚᱨᱚᱢ ᱥᱚᱢᱟᱱ ᱟᱹᱨᱤᱪᱟᱹᱞᱤ ᱥᱚᱢᱟᱱ ᱞᱟᱭᱼᱞᱟᱠᱪᱟᱨ ᱥᱮ ᱱᱚᱣᱟᱫᱚ ᱵᱟᱝ ᱟᱹᱨᱩᱜ ᱞᱮᱠᱟᱱ ᱠᱟᱛᱷᱟ ᱠᱟᱱᱟ ᱚᱱᱟ ᱠᱷᱟᱹᱛᱤᱨ ᱟᱵᱚ ᱟᱫᱤᱵᱟᱥᱤ ᱠᱚᱣᱟᱜ ᱫᱚ ᱜᱷᱟᱨᱚᱸᱡᱽᱫᱚ ᱥᱟᱱᱟᱢ ᱠᱚᱜᱮ ᱢᱤᱫ ᱨᱚᱠᱚᱢ ᱜᱮᱠᱚ ᱛᱟᱦᱮᱱᱟ ᱟᱹᱰᱤ ᱚᱱᱠᱟᱫᱚ ᱟᱹᱰᱤ ᱠᱷᱩᱵ ᱠᱚᱢᱜᱮ ᱦᱩᱭᱩᱜᱼᱟ ᱡᱟᱦᱟᱸ ᱪᱮ ᱵᱷᱮᱜᱟᱨᱼᱵᱷᱮᱜᱟᱨ ᱜᱷᱟᱨᱚᱸᱡᱽᱨᱮ ᱢᱤᱫᱴᱟᱝ ᱜᱷᱟᱨᱚᱸᱡᱽ ᱨᱮᱱ ᱵᱷᱮᱜᱟᱨᱼᱵᱷᱮᱜᱟᱨ ᱦᱚᱲ ᱵᱷᱮᱜᱟᱨᱼᱵᱷᱮᱜᱟᱨ ᱯᱚᱨᱚᱵᱽᱼᱯᱩᱱᱟᱹᱭ ᱠᱚ ᱢᱟᱱᱟᱣᱟ ᱚᱱᱠᱟᱫᱚ ᱟᱹᱰᱤ ᱠᱚᱢᱜᱮ ᱦᱩᱭᱩᱜᱼᱟ